ᱟᱵᱚᱣᱟᱜ ᱫᱷᱚᱨᱚᱢ ᱨᱮᱱᱟᱜ ᱠᱟᱛᱷᱟ ᱫᱚ ᱟᱹᱰᱤᱜᱟᱱ ᱢᱟᱱᱮ ᱡᱮᱢᱚᱱ ᱱᱚᱜᱼᱚᱭ ᱱᱟ ᱵᱤᱦᱟᱹ ᱵᱟᱯᱞᱟ ᱫᱚᱝ ᱞᱟᱸᱜᱽᱲᱮ ᱵᱟᱦᱟ ᱥᱚᱨᱦᱟᱭ ᱮᱱᱮᱡ ᱥᱮᱨᱮᱧ ᱨᱤᱡᱷᱟᱹ ᱢᱟᱛᱣᱟᱨ ᱰᱟᱱᱴᱟ ᱥᱤᱠᱨᱤᱭᱟ ᱱᱚᱜᱼᱚᱭ ᱱᱟ ᱠᱚ ᱡᱮᱢᱚᱱ ᱢᱮᱱᱟᱜ ᱛᱟᱵᱚᱱᱟ ᱟᱫᱚ ᱱᱚᱣᱟ ᱦᱚᱸ ᱟᱥᱛᱮ ᱟᱥᱛᱮ ᱛᱮ ᱡᱚᱛᱚᱵᱚᱱ ᱦᱤᱲᱤᱧ ᱤᱫᱤᱭᱮᱫᱟ ᱱᱤᱛᱚᱜ ᱡᱮᱢᱚᱱ ᱢᱟᱨᱟᱝ ᱢᱟᱨᱟᱝ ᱰᱤᱡᱮ ᱵᱚᱠᱥᱚ ᱠᱚᱨᱮ ᱵᱚᱱ ᱮᱱᱮᱡ ᱥᱮᱨᱮᱧ ᱠᱟᱱᱟ ᱚᱱᱟᱫᱚ ᱵᱮᱱᱟᱣ ᱥᱮᱨᱮᱧ ᱦᱚᱲᱟᱜ ᱥᱮᱨᱮᱧ ᱰᱤᱡᱮ ᱵᱚᱠᱥᱚ ᱛᱮᱵᱚᱱ ᱮᱱᱮᱡ ᱠᱟᱱᱟ ᱟᱫᱚ ᱮᱸᱰᱮᱠᱷᱟᱱ ᱟᱵᱚᱣᱟᱜ ᱦᱚᱸᱵᱚᱱ ᱦᱤᱲᱤᱧ ᱤᱫᱤᱭᱮᱫᱟ ᱟᱨ ᱟᱵᱚᱛᱮ ᱡᱟᱦᱟᱸ ᱫᱚ ᱱᱤᱛᱚᱜ ᱦᱤᱲᱤᱧᱚᱜ ᱠᱟᱱᱟ ᱥᱮᱨᱮᱧ ᱦᱚᱸ ᱨᱩ ᱦᱚᱸ ᱟᱫᱚ ᱚᱱᱟ ᱞᱮᱠᱟᱛᱮ ᱤᱧᱫᱩᱧ ᱢᱮᱱᱟ ᱚᱱᱟ ᱠᱚᱫᱚ ᱥᱚᱯᱛᱟᱨᱮ ᱢᱤᱫ ᱢᱟᱦᱟ ᱵᱚᱱ ᱠᱟᱞᱪᱟᱨ ᱤᱫᱤ ᱞᱮᱠᱷᱟᱱ ᱦᱚᱭᱛᱳ ᱚᱱᱟ ᱦᱚᱸ ᱵᱟᱝ ᱦᱤᱲᱤᱧᱚᱜᱼᱟ ᱚᱱᱟ ᱦᱚᱸ ᱢᱤᱫᱴᱟᱝ ᱥᱤᱠᱠᱷᱟ ᱜᱮ ᱠᱟᱱᱟ ᱟᱫᱚ ᱚᱱᱟ ᱚᱱᱟ ᱞᱮᱠᱟᱛᱮ ᱱᱤᱛᱚᱜ ᱡᱮᱢᱚᱱ ᱢᱤᱫ ᱵᱟᱨ ᱦᱚᱲ ᱫᱚ ᱮᱠᱫᱚᱢ ᱠᱚ ᱦᱤᱲᱤᱧ ᱩᱛᱟᱹᱨ ᱟᱠᱟᱜ ᱛᱟᱵᱚᱱᱟ ᱟᱵᱚᱣᱟᱜ ᱨᱩ ᱦᱚᱸ ᱟᱵᱚᱣᱟᱜ ᱥᱮᱨᱮᱧ ᱦᱚᱸ ᱟᱫᱚ ᱱᱚᱣᱟ ᱠᱚᱫᱚ ᱛᱟᱭᱚᱢ ᱛᱮᱫᱚ ᱟᱫᱚ ᱟᱫ ᱤᱫᱤᱜᱼᱟ ᱟᱫᱚ ᱚᱱᱛᱮ ᱫᱚ ᱱᱟᱦᱟᱜ ᱰᱤᱡᱮ ᱵᱚᱠᱥ ᱨᱮᱜᱮ ᱟᱵᱚ ᱫᱚᱵᱚᱱ ᱮᱱᱮᱡ ᱥᱮᱨᱮᱧᱮᱜ ᱠᱷᱟᱹᱛᱤᱨ ᱟᱵᱚᱣᱟᱜ ᱵᱷᱟᱞᱮ ᱵᱷᱟᱞᱮ ᱡᱤᱱᱤᱥ ᱫᱚᱵᱚᱱ ᱵᱟᱹᱜᱤᱭᱟᱜ ᱠᱟᱱᱟ